ᱦᱮᱸ ᱦᱮᱸ ᱯᱚᱨᱚᱵᱽ ᱠᱚᱨᱮᱢ ᱯᱚᱨᱚᱵᱽ ᱫᱚ ᱡᱮᱢᱚᱱ ᱚᱭᱢᱟ ᱞᱮᱠᱟᱱᱟᱜ ᱯᱚᱨᱚᱵᱽ ᱠᱚ ᱦᱩᱭᱩᱜ ᱛᱟᱞᱮᱭᱟ ᱡᱮᱢᱚᱱ ᱥᱚᱦᱚᱨᱟᱭ ᱛᱟᱯᱚᱨᱮ ᱵᱟᱦᱟ ᱛᱟᱯᱚᱨᱮ ᱥᱟᱠᱨᱟᱛ ᱠᱚ ᱦᱩᱭᱩᱜ ᱛᱟᱞᱮᱭᱟ ᱛᱚ ᱵᱟᱦᱟ ᱠᱚᱨᱮᱫᱚ ᱡᱤᱞ ᱠᱚᱞᱮ ᱯᱤᱴᱨᱷᱟᱹᱭᱟ ᱯᱟᱛᱲᱟ ᱯᱤᱴᱷᱟᱹ ᱥᱟᱨᱡᱚᱢ ᱯᱟᱛᱲᱟ ᱨᱮ ᱚᱱᱟ ᱠᱚᱞᱮ ᱡᱚᱢᱟ ᱛᱟᱯᱚᱨᱮ ᱫᱟᱠᱟ ᱩᱛᱩ ᱢᱟ ᱦᱮᱸ ᱜᱮ ᱛᱟᱯᱚᱨᱮ ᱤᱭᱟᱹ ᱥᱚᱨᱦᱟᱭ ᱠᱚᱨᱮ ᱫᱚ ᱥᱚᱨᱦᱟᱭ ᱨᱮᱦᱚᱞᱮ ᱡᱤᱞ ᱯᱤᱴᱷᱟᱹᱭᱟ ᱟᱨ ᱥᱟᱠᱨᱟᱛ ᱨᱮ ᱥᱟᱠᱨᱟᱛ ᱛᱮᱦᱚᱞᱮ ᱯᱤᱴᱷᱟᱹᱭᱟ ᱜᱮᱭᱟ ᱮᱢ ᱥᱤᱢ ᱡᱤᱞ ᱯᱤᱴᱷᱟᱹᱭᱟᱞᱮ ᱥᱤᱢ ᱠᱚᱞᱮ ᱜᱚᱡ ᱠᱚᱭᱟ ᱥᱮᱤ ᱥᱮᱸᱫᱽᱨᱟ ᱠᱚ ᱪᱟᱞᱟᱜᱼᱟ ᱥᱮᱸᱫᱽᱨᱟ ᱡᱤᱞ ᱠᱚᱞᱮ ᱡᱚᱢᱟ ᱟᱨ ᱮᱢᱱᱤ ᱫᱤᱱ ᱨᱮᱫᱚ ᱮᱢᱱᱤ ᱫᱤᱱᱨᱮ ᱵᱷᱟᱫᱚᱨ ᱫᱟᱸᱥᱟᱭ ᱠᱚᱨᱮ ᱫᱚ ᱡᱮᱢᱚᱱ ᱫᱟᱸᱥᱟᱭ ᱵᱚᱸᱜᱟ ᱨᱮᱫᱚ ᱯᱚᱨᱚᱵᱽ ᱯᱚᱨᱚᱵᱽ ᱠᱟᱱᱟ ᱛᱚ ᱟᱫᱚ ᱵᱷᱟᱜᱮᱧᱚᱜ ᱜᱮ ᱡᱚᱢᱟ ᱟᱨ ᱱᱟᱦᱟᱜ ᱢᱟ ᱱᱟᱦᱟᱜ ᱡᱩᱜᱽ ᱨᱮᱫᱚᱢ ᱵᱩᱡᱮᱜ ᱜᱮᱭᱟ ᱛᱚ ᱡᱤᱞ ᱩᱛᱩ ᱦᱟᱹᱠᱩ ᱩᱛᱩ ᱡᱷᱚᱛᱚ ᱜᱮᱞᱮ ᱡᱚᱢᱫᱟ ᱟᱨ ᱮᱢᱱᱤ ᱫᱤᱱ ᱨᱮᱫᱚ ᱟᱥᱟᱲ ᱵᱚᱸᱜᱟ ᱦᱳᱲᱳ ᱨᱚᱦᱚᱭ ᱫᱤᱱ ᱠᱚᱨᱮᱫᱚ ᱨᱚᱦᱚᱲ ᱟᱲᱟᱜ ᱠᱩ ᱡᱟᱦᱟᱸ ᱠᱚᱞᱮ ᱨᱚᱦᱚᱭ ᱟᱠᱟᱫᱟ ᱛᱩᱲᱤ ᱟᱲᱟᱜ ᱥᱮ ᱥᱟᱨᱩ ᱟᱲᱟᱜ ᱚᱱᱟᱠᱚᱞᱮ ᱨᱟᱹᱥᱤᱭᱟ ᱛᱟᱯᱚᱨᱮ ᱢᱩᱱᱜᱟᱹ ᱟᱲᱟᱜ ᱚᱱᱟᱠᱚ ᱨᱟᱹᱥᱤ ᱠᱟᱛᱮ ᱞᱮ ᱡᱚᱢᱟ ᱟᱨ ᱮᱢᱱᱤ ᱨᱮᱫᱚ ᱫᱟᱜ ᱢᱟᱱᱰᱤ ᱫᱟᱠᱟᱞᱮ ᱡᱚᱢᱟ ᱟᱨ ᱥᱮᱛᱟᱜ ᱵᱮᱲᱟ ᱫᱚ ᱟᱨ ᱟᱭᱩᱵ ᱵᱮᱲᱟ ᱫᱚ ᱡᱟᱦᱟᱸᱭ ᱫᱟᱠᱟᱠᱚᱭ ᱡᱚᱢᱟ ᱩᱱᱤᱫᱚ ᱫᱟᱠᱟ ᱟᱹᱲᱤᱡ ᱫᱟᱠᱟᱭ ᱡᱚᱢᱟ ᱟᱨ ᱨᱩᱴᱤ ᱠᱩ ᱞᱮ ᱡᱚᱢᱟ ᱱᱮᱛᱟᱨ ᱫᱚ ᱱᱟᱦᱟᱜ ᱡᱩᱜᱽ ᱛᱚ ᱫᱚ ᱨᱩᱴᱤᱠᱚ ᱦᱩᱭᱩᱜ ᱜᱮᱭᱟ ᱟᱭᱢᱟ ᱞᱮᱠᱟᱱᱟᱜ ᱡᱤᱱᱤᱥ ᱠᱚᱜᱮᱞᱮ ᱡᱚᱢᱟ ᱟᱲᱟᱜ ᱥᱟᱠᱟᱢ ᱠᱚᱫᱚ ᱵᱟᱲᱛᱤ ᱵᱟᱹᱲᱛᱤ ᱜᱮ ᱟᱨ ᱡᱤᱞ ᱦᱟᱹᱠᱩᱦᱚ ᱱᱮᱛᱟᱨ ᱫᱚ ᱵᱟᱹᱲᱛᱤᱭᱟ ᱠᱟᱱᱟ ᱞᱟᱦᱟᱛᱮᱫᱚ ᱩᱱᱟᱹᱜ ᱫᱚ ᱵᱟᱝ ᱛᱟᱦᱮᱸ ᱠᱟᱱᱟ ᱛᱚ ᱱᱮᱛᱟᱨ ᱫᱚ ᱵᱟᱲᱛᱤᱭᱟ ᱠᱟᱱᱟ ᱟᱨ ᱜᱟᱰᱟᱠᱩ ᱡᱟᱦᱟᱥᱮᱫ ᱢᱮᱱᱟᱜᱼᱟ ᱡᱟᱦᱟᱸᱭ ᱠᱚᱨᱮ ᱥᱮᱫ ᱚᱱᱛᱮ ᱫᱚ ᱨᱟ ᱨᱚᱠᱚᱡ ᱠᱚᱠᱚ ᱟᱹᱜᱩ ᱠᱚᱭᱟ ᱟᱨ ᱥᱤᱛᱩᱠ ᱠᱚ ᱩᱱᱠᱩ ᱠᱚ ᱩᱛᱩ ᱦᱩᱭᱩᱜᱼᱟ ᱟᱨᱞᱮ ᱡᱚᱢ ᱠᱚᱭᱟ ᱫᱨᱟᱠᱟᱥ ᱞᱮᱦᱚ ᱫᱟᱜ ᱢᱟᱱᱰᱤ ᱥᱮᱞᱮᱦᱚᱸ ᱦᱟᱹᱠᱩ ᱠᱚ ᱥᱟᱵ ᱟᱹᱜᱩ ᱦᱩᱭᱩᱜᱼᱟ ᱦᱮᱸ ᱡᱟᱦᱟᱭᱟᱜ ᱵᱮᱥᱤ ᱛᱟᱦᱮᱱᱟ ᱩᱱᱤ ᱫᱚ ᱵᱟᱭ ᱡᱚᱢ ᱜᱮᱭᱟ ᱡᱟᱦᱟᱸᱭ ᱠᱚᱭᱟᱜ ᱢᱮᱱᱟᱜ ᱛᱟᱠᱚᱭᱟ ᱡᱟᱦᱟᱸᱭ ᱵᱟᱹᱱᱩᱜᱼᱟ ᱩᱱᱤᱫᱚ ᱫᱟᱜ ᱢᱟᱱᱰᱤ ᱜᱮᱠᱚ ᱡᱚᱢ ᱜᱮᱭᱟ ᱡᱚᱛᱚᱦᱚᱲ ᱫᱚ ᱟᱨ ᱥᱚᱢᱟᱱ ᱫᱚ ᱵᱟᱝ ᱛᱟᱦᱮᱱᱟ ᱛᱚ ᱡᱟᱦᱟᱸᱭ ᱛᱷᱳᱲᱟ ᱢᱮᱱᱟᱜ ᱛᱟᱠᱚᱭᱟ ᱩᱱᱠᱩ ᱫᱚ ᱫᱟᱠᱟᱠᱚ ᱡᱚᱢᱟ ᱟᱨ ᱡᱟᱦᱟᱸᱭ ᱵᱟᱹᱱᱩᱜ ᱛᱟᱠᱚᱣᱟ ᱩᱱᱠᱩ ᱫᱚ ᱫᱟᱜ ᱢᱟᱱᱫᱤ ᱫᱟᱠᱟᱭᱟᱠᱚ ᱚᱱᱟ ᱜᱮᱠᱚ ᱡᱚᱢᱟ ᱟᱲᱟᱜ ᱠᱚ ᱩᱛᱩ ᱠᱟᱛᱮ ᱵᱤᱨ ᱠᱚᱨᱮᱱᱟᱜ ᱡᱚ ᱵᱤᱞᱤ ᱦᱚᱞᱮ ᱟᱜᱩᱭ ᱜᱮᱭᱟ ᱟᱨᱞᱮ ᱡᱚᱢᱟ ᱟᱨ ᱵᱤᱥᱮᱥ ᱠᱟᱭᱛᱮ ᱡᱟᱦᱟᱸ ᱵᱤᱨ ᱨᱮ ᱩᱫ ᱦᱩᱭᱩᱜᱼᱟ ᱯᱩᱴᱠᱟᱹ ᱠᱩ ᱚᱱᱟ ᱩᱫ ᱠᱚᱞᱮ ᱦᱟᱞᱟᱝ ᱟᱜᱩᱭᱟ ᱛᱟᱯᱚᱨᱮ ᱯᱩᱴᱚᱠᱟᱹ ᱠᱩ ᱠᱚᱛᱮᱞᱮ ᱟᱹᱜᱩ ᱠᱟᱛᱮᱞᱮ ᱥᱚᱲᱮ ᱠᱚᱭᱟ ᱟᱨ ᱩᱫ ᱠᱚ ᱩᱫ ᱦᱚᱸ ᱩᱜ ᱦᱚᱸ ᱡᱩᱫᱤ ᱵᱟᱹᱲᱛᱤ ᱞᱮ ᱟᱜᱩᱭᱟ ᱛᱚ ᱚᱱᱟ ᱦᱚᱞᱮ ᱥᱚᱲᱮᱭᱟ ᱡᱮᱢᱚᱱ ᱦᱮᱸᱫᱮ ᱩᱫ ᱠᱚ ᱵᱩᱲᱦᱩ ᱩᱫ ᱠᱚ ᱚᱱᱟᱠᱚᱜᱮ

ᱴᱷᱤᱠ ᱟᱪᱷᱮ